ᱳᱵᱚᱥᱥᱚ ᱱᱤᱛᱚᱜ ᱡᱟᱦᱟᱸ ᱴᱮᱠᱱᱳᱞᱚᱡᱤ ᱡᱩᱜᱽᱨᱮ ᱧᱮᱞᱚᱜ ᱠᱟᱱᱟ ᱟᱨ ᱦᱚᱲ ᱦᱚᱯᱚᱱ ᱟᱨ ᱯᱟᱹᱴᱷᱩᱣᱟᱹ ᱜᱤᱫᱽᱨᱟᱹ ᱠᱚ ᱮᱴᱟᱜ ᱡᱟᱹᱛᱤ ᱠᱷᱚᱱ ᱫᱚ ᱯᱟᱪᱮᱫ ᱟᱹᱰᱚᱜᱮ ᱞᱟᱛᱟᱨ ᱨᱮ ᱢᱮᱱᱟᱜ ᱵᱚᱱᱟ ᱱᱚᱜ ᱚᱭ ᱡᱮᱦᱮᱛᱩ ᱚᱞᱚᱜ ᱯᱟᱲᱦᱟᱜᱨᱮ ᱧᱮᱞᱚᱜ ᱠᱟᱱᱟ ᱡᱮ ᱯᱨᱚᱡᱩᱠᱛᱤᱵᱤᱫᱽ ᱡᱟᱦᱟᱸ ᱴᱮᱠᱱᱳᱞᱚᱡᱤ ᱵᱟᱝ ᱛᱟᱦᱮᱱᱠᱷᱟᱱ ᱮᱴᱟᱜ ᱡᱟᱹᱛᱤ ᱞᱮᱠᱟ ᱵᱟᱵᱚᱱ ᱞᱟᱦᱟ ᱫᱟᱲᱮᱭᱟᱜᱼᱟ ᱯᱷᱳᱱ ᱠᱚᱢᱟ ᱢᱮᱱᱟᱜ ᱜᱮ ᱡᱷᱚᱛᱚ ᱴᱷᱮᱱ ᱜᱮ ᱢᱮᱱᱠᱷᱟᱱ ᱯᱷᱳᱱ ᱨᱮᱛᱚ ᱥᱮᱨᱚᱠᱚᱢ ᱮᱫ ᱵᱮᱥ ᱠᱟᱹᱢᱤ ᱥᱮᱫ ᱫᱚ ᱵᱟᱹᱱᱩᱜ ᱜᱮ ᱯᱟᱪᱮᱫ ᱵᱟᱹᱲᱤᱡ ᱥᱮᱫ ᱜᱮ ᱫᱷᱮᱨ ᱪᱟᱞᱟᱜ ᱠᱟᱱᱟ ᱢᱮᱱᱟᱜ ᱨᱮᱦᱚᱸ ᱩᱱᱟᱹᱜ ᱫᱚ ᱵᱟᱵᱚᱱ ᱵᱮᱵᱚᱦᱟᱨ ᱮᱫᱟ ᱵᱟᱹᱲᱤᱡ ᱥᱮᱫ ᱜᱮ ᱵᱮᱥᱤ ᱵᱚᱱ ᱵᱮᱵᱚᱦᱟᱨ ᱮᱫᱟ ᱛᱚ ᱯᱟᱲᱦᱟᱜ ᱨᱮ ᱢᱮᱱᱞᱤ ᱠᱚᱢᱯᱤᱭᱩᱴᱟᱨ ᱨᱮ ᱱᱚᱶᱟ ᱫᱚ ᱮᱠᱟᱞ ᱞᱟᱹᱠᱛᱤ ᱠᱟᱱᱟ ᱡᱟᱦᱟᱸᱨᱮ ᱜᱩᱜᱳᱞ ᱥᱟᱨᱪ ᱥᱮ ᱜᱩᱜᱳᱞᱛᱮ ᱵᱟᱲᱟᱭ ᱨᱮᱱᱟᱜ ᱞᱟᱹᱠᱛᱤ ᱟᱹᱰᱤᱜᱟᱱ ᱢᱮᱱᱟᱜᱼᱟ ᱛᱚ ᱱᱚᱶᱟ ᱠᱚ ᱠᱷᱚᱨᱪᱟ ᱨᱮᱦᱚᱸ ᱛᱚ ᱟᱹᱰᱤᱜᱟᱱ ᱴᱟᱠᱟ ᱯᱚᱭᱥᱟ ᱨᱮᱱᱟᱜ ᱵᱮᱯᱟᱨ ᱢᱮᱱᱟᱜᱼᱟ ᱛᱚ ᱟᱵᱚᱨᱮᱱ ᱜᱟᱨᱡᱮᱱ ᱠᱚᱫᱚ ᱱᱚᱶᱟ ᱠᱚ ᱵᱟᱠᱚ ᱫᱟᱲᱮᱭᱟᱜᱼᱟ ᱟᱵᱚ ᱦᱚᱲ ᱦᱚᱯᱚᱱ ᱚᱨᱛᱷᱟᱛ ᱱᱚᱶᱟ ᱠᱚ ᱵᱮᱵᱚᱦᱟᱨ ᱞᱟᱹᱜᱤᱫᱛᱮ ᱡᱟᱦᱟᱸᱭ ᱯᱟᱹᱴᱷᱩᱣᱟᱹ ᱠᱚᱠᱚ ᱯᱟᱲᱦᱟᱜ ᱠᱟᱱ ᱛᱟᱵᱚᱱᱟ ᱥᱠᱩᱞ ᱨᱮᱥᱮ ᱠᱚᱞᱮᱡᱽ ᱨᱮ ᱚᱸᱰᱮ ᱚᱱᱟ ᱵᱮᱵᱚᱦᱟᱨ ᱞᱟᱹᱠᱛᱤᱜ ᱠᱟᱱᱟ ᱢᱚᱸᱡᱽ ᱥᱟᱹᱦᱤᱡ ᱟᱵᱟᱨ ᱧᱮᱞᱚᱜ ᱠᱟᱱᱟ ᱠᱤᱪᱷᱩ ᱠᱤᱪᱷᱩ ᱥᱟᱱᱛᱟᱞ ᱫᱟᱨᱟᱭᱛᱮ ᱥᱤᱠᱷᱱᱟᱹᱛ ᱠᱚ ᱮᱢᱟᱵᱚᱱ ᱠᱟᱱᱟ ᱚᱸᱰᱮ ᱟᱹᱰᱤᱜᱟᱱ ᱴᱮᱠᱱᱳᱞᱚᱡᱤ ᱯᱨᱚᱡᱩᱠᱛᱤ ᱪᱟᱞᱟᱜ ᱠᱟᱱᱟ ᱛᱚ ᱱᱚᱶᱟ ᱴᱮᱠᱱᱳᱞᱚᱡᱤ ᱯᱨᱚᱡᱩᱠᱛᱤᱨᱮ ᱚᱸᱰᱮ ᱟᱵᱚ ᱦᱚᱲ ᱦᱚᱯᱚᱱ ᱜᱤᱫᱽᱨᱟᱹ ᱠᱚ ᱟᱨ ᱟᱹᱰᱤ ᱢᱚᱸᱡᱽ ᱥᱟᱹᱦᱤᱡ ᱚᱱᱟ ᱠᱚ ᱮᱠᱥᱮᱯᱴ ᱦᱳᱭᱳᱜ ᱛᱟᱵᱚᱱᱟ ᱚᱱᱟ ᱠᱟᱹᱢᱤ ᱦᱳᱭᱳᱜ ᱛᱟᱵᱚᱱᱟ ᱛᱟᱪᱷᱟᱲᱟ ᱟᱵᱚ ᱱᱚᱣᱟ ᱡᱮᱱᱟᱨᱮᱥᱚᱱ ᱵᱟᱢ ᱞᱟᱦᱟ ᱫᱟᱲᱮᱭᱟᱜᱼᱟ ᱮᱴᱟᱜ ᱡᱟᱹᱛᱤ ᱞᱮᱠᱟ ᱟᱵᱚ ᱵᱚᱦᱚᱜ ᱛᱩᱞ ᱠᱟᱛᱮᱜ ᱵᱟᱵᱚᱱ ᱛᱟᱲᱟᱢ ᱫᱟᱲᱮᱭᱟᱜᱼᱟ ᱮᱛᱚᱭᱮᱫ ᱟᱵᱚ ᱱᱤᱛᱚᱜ ᱚᱱᱟ ᱴᱮᱠᱱᱳᱞᱚᱡᱤ ᱨᱮ ᱵᱚᱞᱚᱜ ᱠᱚᱨᱛᱮ ᱜᱮᱞᱮ ᱵᱤᱵᱷᱤᱱᱱᱚ ᱥᱚᱝᱥᱛᱷᱟ ᱥᱮ ᱥᱠᱩᱞ ᱥᱚᱝᱜᱮ ᱥᱚᱢᱯᱚᱨᱠᱚ ᱟᱹᱰᱤ ᱜᱟᱹᱦᱤᱨ ᱥᱟᱹᱦᱤᱡ ᱠᱟᱹᱢᱤ ᱦᱳᱭᱳᱜᱼᱟ ᱮᱵᱚᱝ ᱢᱚᱱ ᱫᱤᱭᱮ ᱟᱵᱚ ᱯᱟᱹᱴᱷᱩᱣᱟᱹ ᱠᱚ ᱯᱟᱲᱦᱟᱜ ᱦᱳᱭᱳᱜ ᱛᱟᱵᱚᱱᱟ ᱛᱚᱵᱮ ᱟᱹᱱᱤᱡ ᱟᱵᱚ ᱵᱚᱱ ᱞᱟᱦᱟ ᱤᱫᱤ ᱫᱟᱲᱮᱭᱟᱜᱼᱟ ᱥᱮ ᱵᱚᱦᱚᱜ ᱛᱩᱞ ᱠᱟᱛᱮᱫ ᱵᱚᱱ ᱵᱟᱣᱪᱟᱣ ᱫᱟᱲᱮᱭᱟᱜᱼᱟ